ᱡᱟᱦᱟᱸᱻ ᱟᱞᱮ ᱱᱚᱣᱟ ᱟᱞᱮ ᱟᱛᱳᱨᱮ ᱢᱤᱫᱴᱤᱡ ᱵᱩᱨᱩ ᱢᱤᱫᱴᱤᱡ ᱢᱮᱱᱟᱜᱼᱟ ᱵᱩᱨᱩ ᱨᱮ ᱢᱤᱫᱴᱤᱡ ᱵᱚᱸᱜᱟ ᱢᱮᱱᱟᱭᱟ ᱰᱷᱮᱝᱠᱤ ᱵᱟᱵᱟ ᱰᱷᱮᱝᱠᱤ ᱦᱟᱲᱟᱢ ᱢᱮᱱᱛᱮᱫ ᱠᱚ ᱢᱮᱛᱟᱭᱟ ᱥᱮᱫᱟᱭ ᱫᱚ ᱥᱮᱫᱟᱭ ᱫᱚ ᱥᱮᱫᱟᱭ ᱫᱚ ᱱᱚᱣᱟ ᱵᱩᱨᱩ ᱨᱮᱫᱚ ᱵᱚᱸᱜᱟ ᱠᱚᱫᱚ ᱦᱩᱲᱩ ᱠᱚᱠᱚ ᱦᱩᱲᱩᱝ ᱛᱟᱦᱮᱱᱟ ᱟᱨ ᱛᱟᱭᱚᱢ ᱥᱮᱫᱟᱭ ᱞᱮᱠᱟ ᱦᱚᱸ ᱱᱮᱥ ᱦᱚᱸ ᱥᱚᱛᱚ ᱜᱮ ᱢᱮᱱᱟᱭᱟ ᱥᱚᱛᱚ ᱜᱮ ᱢᱮᱱᱟᱭᱟ ᱟᱨ ᱟᱨ ᱡᱟᱦᱟᱸ ᱛᱤᱱᱟᱹᱜ ᱜᱮ ᱟᱞᱮ ᱱᱤᱭᱟᱹ ᱴᱚᱞᱟ ᱠᱚᱨᱮᱱ ᱦᱚᱸ ᱟᱞᱮ ᱞᱮ ᱵᱚᱸᱜᱟᱭᱟᱞᱮ ᱥᱮᱨᱢᱟ ᱯᱤᱪᱷᱤ ᱜᱮᱞᱮ ᱵᱚᱸᱜᱟᱭᱟ ᱡᱮ ᱵᱚᱸᱜᱟᱭᱟᱞᱮ ᱟᱨ ᱦᱩᱲᱩ ᱠᱚᱦᱚᱸ ᱱᱟᱯᱟᱭ ᱜᱮ ᱦᱩᱭᱩᱜᱢᱟ ᱟᱨ ᱡᱮ ᱟᱞᱮ ᱚᱠᱟ ᱡᱚᱦᱚᱜ ᱥᱮᱨᱢᱟ ᱠᱷᱚᱱ ᱫᱟᱜ ᱵᱟᱝ ᱡᱟᱹᱲᱤ ᱡᱚᱦᱚᱜ ᱠᱚ ᱡᱩᱫᱤ ᱟᱞᱮ ᱧᱮᱞᱟᱞᱮ ᱦᱩᱲᱩ ᱠᱚ ᱡᱩᱫᱤ ᱵᱟᱭ ᱦᱩᱭᱩᱜ ᱠᱟᱱ ᱠᱷᱟᱱ ᱰᱷᱤᱝᱠᱟᱹ ᱦᱟᱲᱟᱢ ᱵᱚᱸᱜᱟ ᱞᱮᱠᱟᱱ ᱢᱟᱱᱮ ᱩᱱᱤ ᱞᱮ ᱵᱚᱸᱜᱟ ᱟᱭ ᱠᱷᱟᱱ ᱫᱚ ᱟᱫᱚ ᱥᱮᱨᱢᱟ ᱡᱟᱹᱯᱩᱫ ᱠᱚᱦᱚᱸ ᱦᱤᱡᱩᱜᱼᱟ ᱟᱨ ᱦᱩᱲᱩ ᱠᱚᱦᱚᱸ ᱡᱟ ᱦᱚᱸ ᱱᱟᱯᱟᱭ ᱜᱮ ᱦᱩᱭ ᱟᱠᱟᱱᱟ ᱟᱨ ᱟᱨ ᱱᱤᱭᱟᱹ ᱟᱨ ᱦᱟᱹᱛᱤ ᱠᱚᱦᱚᱸ ᱠᱚ ᱚᱠᱟ ᱠᱷᱚᱡ ᱪᱚᱠᱚ ᱦᱤᱡᱩᱜᱼᱟ ᱰᱷᱮᱝᱠᱟᱹ ᱵᱟᱵᱟ ᱠᱟᱹᱴᱤᱡ ᱵᱚᱸᱜᱟ ᱟᱞᱮ ᱱᱤᱭᱟᱹ ᱵᱩᱨᱩᱨᱮ ᱵᱚᱸᱜᱟ ᱵᱚᱸᱜᱟ ᱠᱷᱟᱡ ᱫᱚ ᱩᱱᱤ ᱠᱟᱹᱴᱤᱡ ᱞᱮ ᱢᱮᱱ ᱧᱚᱜᱟᱭ ᱠᱷᱟᱱ ᱮᱱᱠᱷᱟᱱ ᱫᱚ ᱦᱟᱹᱛᱤ ᱠᱚᱦᱚᱸ ᱵᱟᱠᱚ ᱦᱤᱡᱩᱜᱼᱟ ᱡᱟ ᱦᱚᱸ ᱦᱩᱲᱩ ᱦᱚᱸ ᱡᱟᱦᱚᱸ ᱱᱟᱯᱟᱭᱛᱮ ᱦᱩᱭᱩᱜᱼᱟ ᱟᱨ ᱠᱟᱹᱨᱤᱵᱟᱹᱪᱷᱤ ᱞᱮ ᱵᱚᱸᱜᱟᱭᱟ ᱟᱨ ᱟᱨ ᱩᱱᱤ ᱵᱚᱸᱜᱟ ᱟᱭ ᱠᱷᱟᱱ ᱫᱚᱞᱮ ᱫᱟᱜᱼᱡᱟᱹᱯᱩᱫ ᱡᱟᱹᱲᱤ ᱠᱚᱦᱚᱸ ᱦᱤᱡᱩᱜᱼᱟ ᱦᱤᱡᱩᱜᱼᱟ ᱟᱨ ᱡᱟ ᱦᱚᱸ ᱟᱹᱰᱤ ᱥᱚᱠᱛᱚᱭ ᱠᱟᱹᱢᱤ ᱠᱟᱱᱟ ᱛᱟᱞᱮ ᱟᱨ ᱟᱞᱮᱦᱚᱸ ᱡᱚᱛᱚ ᱢᱟᱱᱮ ᱚᱱᱮ ᱨᱩᱣᱟᱹ ᱨᱟᱵᱟᱝ ᱠᱚᱨᱮᱱᱟᱜ ᱦᱚᱸᱞᱮ ᱟᱞᱮ ᱦᱚᱞᱮ ᱦᱚᱸ ᱞᱮ ᱥᱮᱨᱢᱟ ᱵᱚᱸᱜᱟ ᱧᱚᱜᱟᱞᱮ ᱟᱨ ᱵᱚᱸᱜᱟᱼᱵᱩᱨᱩ ᱦᱚᱸ ᱩᱱᱟᱹᱜ ᱥᱮᱨᱢᱟ ᱱᱚᱠᱟ ᱴᱚᱞᱟ ᱡᱟᱠᱟᱛ ᱞᱮ ᱵᱚᱸᱜᱟᱭᱟ ᱟᱨ ᱞᱮ ᱟᱵᱚ ᱡᱟᱦᱟᱸ ᱞᱮ ᱢᱟᱹᱱᱥᱤᱠᱟ ᱚᱱᱟ ᱠᱚᱞᱮ ᱮᱢᱟ ᱫᱟᱜᱼᱡᱟᱹᱯᱩᱫ ᱠᱚ ᱴᱷᱤᱠ ᱜᱮ ᱦᱤᱡᱩᱜ ᱠᱟᱱᱟ ᱟᱨ ᱦᱩᱲᱩ ᱠᱚᱦᱚᱸ ᱱᱟᱯᱟᱭ ᱜᱮ ᱦᱩᱭᱩᱜ ᱠᱟᱱᱟ ᱟᱨ ᱵᱚᱸᱜᱟ ᱦᱚᱸ ᱡᱟᱦᱟᱸᱭ ᱪᱮ ᱠᱟᱹᱢᱤ ᱠᱟᱱ ᱜᱮᱭᱟ ᱟᱞᱮ ᱡᱟᱦᱟᱸ ᱞᱮ ᱢᱮᱱᱮᱫᱼᱟ ᱟᱞᱮ ᱡᱟᱦᱟᱸ ᱞᱮ ᱡᱮ ᱱᱚᱣᱟ ᱴᱚᱞᱟ ᱟᱛᱳ ᱠᱚᱨᱮᱱ ᱞᱮ ᱡᱟᱦᱟᱱᱟᱜ ᱜᱮᱞᱮ ᱢᱟᱹᱱᱥᱤᱠ ᱠᱟᱜ ᱠᱷᱟᱡ ᱡᱟᱹᱯᱩᱫ ᱠᱚᱨᱮᱱᱟᱜ ᱦᱚᱸ ᱫᱟᱜ ᱦᱚᱸ ᱦᱤᱡᱩᱜ ᱜᱮᱭᱟ ᱟᱨ ᱱᱚᱜᱼᱚᱭ ᱦᱩᱲᱩ ᱠᱚᱦᱚᱸ ᱦᱩᱭᱩᱜ ᱠᱟᱱ ᱜᱮᱭᱟ ᱟᱨ ᱟᱨ ᱩᱱᱠᱩ ᱡᱟᱦᱟᱸ ᱛᱤᱱᱟᱹᱜ ᱡᱟᱦᱟᱸ ᱛᱤᱱᱟᱹᱜ ᱠᱚᱞᱮ ᱵᱩᱨᱩ ᱠᱚᱦᱚᱸ ᱞᱮ ᱪᱟᱞᱟᱜ ᱠᱟᱱᱟ ᱱᱟᱯᱟᱭ ᱛᱮᱞᱮ ᱦᱤᱡᱩᱜ ᱠᱟᱱᱟ ᱱᱟᱯᱟᱭ ᱛᱮᱜᱮ ᱞᱮ ᱦᱤᱡᱩᱜ ᱠᱟᱱᱟ ᱞᱮ ᱥᱮᱱᱚᱜ ᱠᱟᱱᱟ ᱞᱮ ᱵᱚᱸᱜᱟ ᱦᱚᱸ ᱡᱟ ᱦᱚᱸ ᱡᱩᱫᱤ ᱵᱟᱞᱮ ᱵᱚᱸᱜᱟᱭᱟ ᱮᱱᱠᱷᱟᱱ ᱢᱟ ᱵᱩᱨᱩ ᱦᱚᱸ ᱵᱟᱜᱟᱦᱤ ᱩᱛᱟᱹᱨᱚᱜᱼᱟ ᱚᱱᱟ ᱠᱷᱟᱹᱛᱤᱨ ᱥᱮᱨᱢᱟ ᱯᱤᱪᱷᱤ ᱜᱮᱞᱮ ᱵᱚᱸᱜᱟ ᱧᱚᱜᱟᱭ ᱠᱟᱱᱟ ᱟᱨ ᱵᱩᱨᱩ ᱠᱚᱦᱚᱸ ᱡᱟᱦᱟᱸ ᱱᱟᱯᱟᱭ ᱜᱮ ᱵᱩᱡᱷᱟᱹᱜ ᱠᱟᱱᱟ ᱮᱠᱞᱟᱢ ᱪᱟᱞᱟᱜ ᱨᱮᱦᱚᱸ ᱮᱠᱞᱟ ᱵᱟᱢ ᱵᱩᱡᱷᱟᱹᱣᱟ ᱡᱚᱢᱟᱜ ᱧᱩᱣᱟᱜ ᱦᱚᱸ ᱢᱟᱱᱮ ᱦᱮᱸ ᱯᱩᱨᱟᱹ ᱜᱮ ᱢᱮᱱᱟᱜᱼᱟ ᱟᱨ ᱱᱚᱣᱟ ᱪᱟᱥᱵᱟᱥ ᱠᱚᱦᱚᱸ ᱡᱚᱛᱚᱣᱟᱜ ᱜᱮ ᱦᱩᱭᱩᱜ ᱠᱟᱱᱟ ᱥᱮᱨᱢᱟ ᱡᱟᱹᱯᱩᱫ ᱠᱚᱦᱚᱸ ᱱᱚᱜᱼᱚᱭ ᱴᱷᱤᱠ ᱥᱚᱢᱚᱭ ᱨᱮᱜᱮ ᱦᱤᱡᱩᱜ ᱠᱟᱱᱟ